ᱥᱟᱢᱟᱱ ᱥᱟᱢᱟᱱ ᱫᱚ ᱱᱤᱤᱝᱠᱟ ᱠᱟᱛᱮᱫ ᱵᱟᱲᱤᱡᱚᱜᱼᱟ ᱡᱟᱦᱟᱸᱫᱚ ᱥᱤᱛᱩᱝᱨᱮ ᱥᱤᱥᱤᱨ ᱨᱮ ᱫᱚᱦᱚᱠᱟᱢ ᱟᱨ

ᱚᱱᱟᱛᱮ ᱚᱱᱟ ᱡᱚᱛᱚᱱ ᱠᱟᱛᱮᱫ ᱫᱚᱦᱚ ᱫᱚᱨᱠᱟᱨᱚᱜ ᱠᱟᱱᱟ ᱮᱱᱠᱷᱟᱱ ᱚᱱᱟ ᱵᱟᱝ ᱵᱟᱲᱤᱡᱚᱜᱼᱟ ᱟᱨ

ᱚᱱᱠᱟ ᱦᱮᱸᱫᱮᱜᱼᱟ ᱦᱮᱸᱫᱮ ᱠᱟᱛᱮᱜ ᱚᱱᱟ ᱪᱚᱠᱞᱟᱜ ᱪᱚᱠᱞᱟᱜ ᱚᱪᱚᱜᱚᱜᱼᱟ ᱟᱨ ᱡᱮᱢᱚᱱ ᱟᱵᱚ ᱱᱚᱣᱟ ᱰᱤᱠᱪᱤ ᱠᱚᱦᱚᱸ

ᱢᱟᱱᱮ ᱚᱱᱟ ᱠᱷᱚᱱ ᱵᱟᱧᱪᱟᱣᱨᱮ ᱫᱚᱦᱚ ᱠᱟᱜ ᱦᱩᱭᱩᱜᱼᱟ ᱮᱱᱷᱟᱱ ᱚᱱᱟ ᱴᱷᱤᱠ ᱱᱟᱯᱟᱭᱨᱮ ᱛᱟᱦᱮᱱᱟ ᱤᱧᱟᱜ ᱴᱷᱤᱠ ᱤᱱᱟᱹᱠᱚᱜᱮ ᱢᱮᱱ ᱠᱟᱛᱮᱧ ᱵᱚᱱᱫᱚᱭᱮᱫᱼᱟ